ᱦᱮᱞᱳ ᱦᱮᱸ ᱟᱪᱷᱟ ᱴᱷᱤᱠ ᱟᱪᱷᱮ ᱞᱟᱹᱭ ᱢᱮ ᱪᱮᱫ ᱠᱷᱚᱵᱚᱨ

ᱟᱪᱪᱷᱟ ᱦᱮᱸ ᱢᱟ ᱞᱟᱹᱭ ᱢᱮ ᱪᱮᱫ ᱠᱷᱚᱵᱚᱨ ᱠᱚ ᱜᱟᱞᱢᱟᱨᱟᱣ ᱫᱚ ᱪᱮᱫ ᱠᱷᱚᱵᱚᱨ ᱟᱫᱚ ᱠᱟᱹᱴᱤᱡ ᱞᱟᱹᱭᱟᱜ ᱢᱮ

ᱴᱷᱤᱠ ᱟᱪᱷᱮ ᱦᱮᱸ ᱛᱟᱦᱚᱞᱮᱻ ᱠᱷᱟᱛᱟᱨᱮ ᱫᱚᱨᱠᱟᱥᱛᱚ ᱠᱚᱫᱚ ᱚᱞ ᱦᱩᱭ ᱠᱟᱱᱟ ᱛᱚ ᱠᱞᱟᱥ ᱠᱞᱟᱥ ᱤᱫᱤ ᱦᱩᱭᱩᱜᱼᱟ ᱡᱷᱚᱛᱚ ᱠᱞᱟᱥ ᱨᱮᱜᱮ ᱮᱫᱤ ᱦᱩᱭᱩᱜᱼᱟ ᱢᱟᱪᱮᱫ ᱠᱚ ᱥᱮᱱ ᱠᱟᱛᱮ ᱤᱫᱤ ᱥᱮᱴᱮᱨ ᱟᱠᱚ ᱦᱩᱭᱩᱜᱼᱟ ᱦᱚᱭ ᱢᱟᱪᱮᱫ ᱠᱚ ᱤᱫᱤ ᱥᱮᱴᱮᱨ ᱟᱠᱚ ᱦᱩᱭᱩᱜᱼᱟ ᱛᱟᱯᱚᱨᱮ ᱜᱤᱫᱽᱨᱟᱹ ᱠᱚ ᱞᱟᱹᱭᱟᱠᱚᱭᱟ ᱛᱤᱥ ᱠᱚᱛᱮ ᱪᱷᱩᱴᱤ ᱛᱤᱥ ᱠᱚᱛᱮ ᱵᱟᱝ

ᱟᱪᱪᱷᱟ

ᱟᱪᱪᱷᱟ ᱴᱷᱤᱠ ᱟᱪᱷᱮ ᱴᱷᱤᱠ ᱟᱪᱷᱮ ᱤᱫᱤ ᱮᱫᱟᱹᱧ ᱛᱚᱵᱮ ᱤᱫᱤᱭᱟᱹᱠᱚ ᱠᱟᱹᱱᱟᱹᱧ

ᱪᱮᱫ ᱦᱚᱸ ᱫᱚ ᱵᱟᱝ ᱟᱫᱚ ᱮᱱᱛᱮ ᱨᱮᱦᱚᱸ ᱛᱚ ᱟᱫᱚ ᱠᱟᱹᱢᱤ ᱦᱚᱨᱟᱠᱚ ᱪᱮᱠᱚ ᱢᱮᱱᱟᱜ ᱛᱟᱞᱟᱧᱟ ᱟᱨᱚ ᱵᱟ ᱦᱮᱱᱟᱜ ᱛᱟᱢᱟ ᱛᱤᱥᱠᱚᱛᱮ ᱪᱷᱩᱴᱤ ᱦᱩᱭᱩᱜᱼᱟ ᱟᱨᱦᱚ ᱢᱟᱱᱮ ᱠᱷᱩᱞᱟᱹ ᱚᱱᱟᱠᱚᱫᱚ ᱡᱚᱛᱚᱜᱮ ᱵᱟᱲᱟᱭ ᱦᱚᱪᱚ ᱦᱩᱭᱮᱱᱟ ᱛᱚ ᱮᱭᱵᱟᱨᱮ ᱮᱭᱵᱟᱨᱮ ᱠᱞᱟᱥ ᱠᱚ ᱛᱤᱱᱟᱹᱜ ᱡᱚᱠᱷᱚᱱ ᱪᱷᱩᱴᱤ ᱮᱢ ᱦᱩᱭᱩᱜᱼᱟ ᱛᱚ ᱛᱤᱨᱮ ᱨᱮ ᱜᱷᱚᱱᱴᱟᱧ ᱮᱢᱟ ᱵᱟᱹᱧ ᱮᱢᱟ ᱚᱱᱟᱠᱚ ᱛᱚ ᱠᱟ ᱴᱤᱡ ᱵᱟᱯᱮ ᱞᱟᱹᱭᱟᱧ ᱠᱷᱟᱱ ᱫᱚ ᱟᱫᱚ ᱪᱮᱠᱟᱛᱮᱧ ᱵᱩᱡᱟ ᱚᱠᱟ ᱠᱞᱟᱥ ᱨᱮ ᱪᱷᱩᱴᱤᱜ ᱠᱟᱱᱟ ᱚᱸᱻ

ᱦᱮᱸ ᱢᱟ ᱛᱚᱵᱮ ᱫᱚᱦᱚᱭᱫᱤᱧ ᱦᱮᱞᱳ ᱚᱸᱻ ᱟᱪᱪᱷᱟ ᱟᱪᱷᱟ ᱴᱷᱤᱠ ᱜᱮᱭᱟ ᱛᱟᱦᱚᱞᱮ ᱢᱟ ᱛᱟᱦᱚᱞᱮ ᱤᱱᱠᱟᱹ ᱜᱮ ᱫᱚᱦᱚᱭᱫᱤᱧ